ᱠᱷᱩᱪᱨᱟᱹ ᱥᱮ ᱯᱟᱹᱭᱠᱟᱹᱨᱤ ᱵᱟᱡᱟᱨ ᱵᱟᱵᱚᱫᱽ ᱛᱮ ᱱᱤᱭᱟᱹ ᱜᱮ ᱞᱟᱹᱭ ᱜᱟᱱᱚᱜᱼᱟ ᱡᱟᱦᱟᱸ ᱫᱚ ᱨᱮᱸᱜᱮᱡ ᱚᱨᱮᱡ ᱠᱷᱚᱱ ᱥᱟᱱᱟᱢ ᱞᱮᱠᱟᱱ ᱢᱟᱹᱱᱢᱤ ᱠᱚᱜᱮ ᱢᱤᱫᱴᱟᱝ ᱥᱚᱨᱯᱷᱟ ᱨᱮᱴ ᱥᱮ ᱱᱤᱨᱫᱤᱥᱴᱚ ᱜᱚᱴᱟᱣᱟᱠᱟᱱ ᱨᱮᱴ ᱛᱮ ᱡᱟᱦᱟᱸ ᱫᱤ ᱡᱤᱱᱤᱥ ᱯᱚᱛᱨᱚ ᱠᱚ ᱧᱟᱢ ᱫᱟᱲᱮᱭᱟᱜᱼᱟ ᱛᱚ ᱱᱮ ᱦᱟᱹᱞᱤ ᱥᱮᱨᱢᱟ ᱨᱮ ᱡᱟᱦᱟᱸ ᱵᱩᱞᱩᱝ ᱥᱩᱱᱩᱢ ᱩᱛᱩ ᱨᱮᱭᱟᱜ ᱨᱮᱭᱟᱜ ᱜᱚᱱᱚᱝ ᱡᱟᱦᱟᱸ ᱧᱮᱞᱚᱜᱚᱜ ᱠᱟᱱᱟ ᱟᱹᱰᱤ ᱜᱟᱱ ᱜᱮ ᱯᱟᱹᱦᱤᱞ ᱠᱷᱚᱱᱟᱜ ᱫᱚ ᱚᱱᱟ ᱜᱚᱱᱚᱝ ᱠᱚᱫᱚ ᱵᱚᱫᱚᱞ ᱟᱠᱟᱱᱟ ᱱᱮ ᱦᱟᱹᱞᱤ ᱫᱚ ᱥᱚᱨᱠᱟᱨ ᱪᱟᱠᱨᱤ ᱵᱟᱠᱨᱤ ᱮᱫᱟᱠᱚ ᱱᱚᱝᱠᱟᱱ ᱢᱟᱹᱱᱢᱤ ᱦᱚᱯᱚᱱ ᱠᱚ ᱟᱹᱰᱤ ᱜᱟᱱ ᱜᱮ ᱛᱚ ᱚᱠᱟ ᱞᱮᱠᱟ ᱥᱚᱨᱠᱟᱨ ᱩᱱᱠᱩ ᱢᱟᱥ ᱢᱟᱹᱦᱱᱟᱹᱭ ᱮᱢᱟ ᱠᱚ ᱠᱟᱱᱟᱭ ᱥᱮ ᱚᱠᱟ ᱞᱮᱠᱟ ᱩᱱᱠᱩᱣᱟᱜ ᱫᱚᱨ ᱫᱟᱢ ᱡᱟᱦᱟᱸ ᱫᱚ ᱥᱚᱨᱠᱟᱨᱤ ᱦᱩᱭᱩᱜ ᱥᱮ ᱵᱮᱼᱥᱚᱨᱠᱟᱨᱤ ᱦᱩᱭᱩᱜ ᱩᱱᱠᱩᱣᱟᱜ ᱢᱟᱹᱥ ᱢᱟᱹᱦᱱᱟᱹ ᱥᱮ ᱫᱚᱨ ᱫᱟᱢ ᱦᱤᱸᱥᱟᱹᱵ ᱛᱮ ᱧᱮᱞ ᱟᱠᱟᱱᱟ ᱥᱚᱨᱠᱟᱨ ᱦᱚᱸ ᱡᱤᱱᱤᱥ ᱨᱮᱱᱟᱜ ᱫᱟᱢ ᱠᱚ ᱩᱛᱩ ᱵᱩᱞᱩᱝ ᱥᱩᱱᱩᱢ ᱡᱟ ᱜᱮᱢ ᱢᱮᱱ ᱚᱱᱟ ᱫᱟᱢ ᱠᱚᱭ ᱟᱹᱨᱩ ᱯᱷᱮᱨᱟᱣ ᱤᱫᱤᱭᱟ ᱢᱮᱱ ᱫᱚ ᱵᱟᱰᱟᱭᱟᱵᱚᱱ ᱡᱮ ᱥᱚᱨᱠᱟᱨᱤ ᱵᱮᱼᱥᱚᱨᱠᱟᱨᱤ ᱡᱟᱦᱟᱸ ᱜᱮ ᱢᱟᱥ ᱢᱟᱹᱦᱱᱟᱹ ᱥᱮ ᱢᱚᱡᱩᱨᱤ ᱫᱚᱠᱚ ᱵᱟᱹᱲᱛᱤᱭᱟ ᱟᱫᱚ ᱚᱱᱟ ᱵᱟᱹᱲᱛᱤ ᱞᱮᱠᱷᱟᱱ ᱜᱮ ᱟᱫᱚ ᱱᱚᱛᱮᱱᱟᱜ ᱫᱚᱨᱫᱟᱢ ᱠᱚᱦᱚᱸ ᱚᱝᱠᱟ ᱜᱮᱠᱚ ᱵᱟᱹᱲᱛᱤ ᱠᱮᱫ ᱜᱮ ᱱᱚᱜᱼᱚ ᱱᱚᱝᱠᱟ ᱧᱮᱞ ᱟᱠᱟᱱᱟ ᱟᱫᱚ ᱥᱮᱫᱟᱭ ᱡᱮᱢᱚᱱ ᱫᱚᱨᱫᱟᱢ ᱠᱚ ᱛᱟᱦᱮᱸ ᱠᱟᱱᱟ ᱩᱛᱩ ᱵᱩᱞᱩᱝ ᱥᱩᱱᱩᱢ ᱠᱚᱨᱮᱱᱟᱜ ᱱᱤᱛᱳᱜ ᱡᱟᱦᱟᱸ ᱟᱹᱨᱩᱯᱷᱮᱨᱟᱣ ᱟᱠᱟᱱᱟ ᱥᱮ ᱡᱟᱦᱟᱸ ᱫᱟᱢ ᱧᱮᱞᱚᱜ ᱠᱟᱱᱟ ᱟᱫᱚ ᱦᱳᱭ ᱛᱚ ᱵᱚᱱ ᱧᱮᱞᱟ ᱡᱮ ᱡᱟᱦᱟᱸᱭ ᱠᱚ ᱪᱟᱠᱨᱤ ᱵᱟᱠᱨᱤᱭ ᱫᱟ ᱵᱮᱵᱥᱟ ᱵᱟᱱᱤᱡᱽ ᱮᱫᱟᱠᱚ ᱡᱟᱦᱟᱸᱭᱟᱜ ᱛᱤᱨᱮ ᱠᱟᱹᱣᱰᱤ ᱠᱚ ᱠᱟᱹᱴᱤᱡ ᱰᱷᱮᱨ ᱧᱚᱜ ᱜᱮ ᱦᱤᱡᱩᱜ ᱠᱟᱱᱟ ᱚᱱᱠᱟᱱ ᱠᱚ ᱠᱷᱟᱹᱫᱽ ᱨᱮᱱ ᱢᱟᱹᱱᱢᱤ ᱠᱚᱴᱷᱮᱱ ᱜᱮ ᱦᱳᱭᱛᱚ ᱱᱚᱣᱟ ᱠᱚᱨᱮᱱᱟᱜ ᱱᱚᱣᱟ ᱵᱚᱫᱚᱞᱟᱠᱟᱱ ᱫᱚᱨᱫᱟᱢ ᱠᱚ ᱫᱚ ᱩᱱᱠᱩ ᱠᱚᱴᱷᱮᱱ ᱜᱮ ᱴᱷᱤᱠᱟᱹᱱ ᱜᱮᱭᱟ ᱥᱮ ᱴᱷᱤᱠ ᱢᱚᱛᱚ ᱩᱱᱠᱩ ᱫᱚ ᱥᱚᱝᱥᱟᱨ ᱠᱚ ᱪᱟᱞᱟᱣ ᱫᱟᱲᱮᱭᱟᱜ ᱠᱟᱱᱟ ᱢᱮᱱᱠᱷᱟᱱ ᱚᱱᱟ ᱠᱷᱚᱱ ᱦᱚᱸ ᱞᱟᱛᱟᱨ ᱨᱚᱡᱽᱜᱟᱨ ᱟᱱ ᱠᱷᱟᱹᱫᱽ ᱨᱮ ᱡᱟᱦᱟᱸᱭ ᱠᱚ ᱢᱟᱹᱱᱢᱤ ᱢᱮᱱᱟᱜ ᱟᱠᱟᱫ ᱠᱚᱣᱟ ᱡᱟᱦᱟᱸᱭ ᱠᱚᱫᱚ ᱟᱹᱰᱤ ᱠᱚᱢ ᱜᱮᱠᱚ ᱨᱚᱡᱽᱜᱟᱨᱟ ᱥᱮ ᱵᱟᱝ ᱦᱚᱸ ᱠᱚ ᱨᱚᱡᱽᱜᱟᱨᱟ ᱡᱟᱦᱟᱸᱭ ᱠᱟᱹᱢᱤ ᱠᱟᱥᱱᱤ ᱠᱚᱦᱚᱸ ᱵᱟᱝ ᱠᱚ ᱧᱟᱢ ᱟᱠᱟᱫᱟ ᱥᱮ ᱵᱟᱝ ᱠᱚ ᱧᱟᱢ ᱮᱫᱟ ᱦᱮᱸ ᱠᱳᱱᱳ ᱨᱚᱠᱚᱢ ᱛᱮ ᱫᱤᱱ ᱟᱜᱩ ᱫᱤᱱ ᱪᱟᱞᱟᱣ ᱱᱚᱝᱠᱟᱱ ᱢᱟᱹᱱᱢᱤ ᱠᱚᱴᱷᱮᱱ ᱫᱚ ᱚᱱᱟ ᱠᱚ ᱜᱚᱱᱚᱝ ᱫᱚ ᱟᱹᱰᱤᱜᱮ ᱪᱮᱛᱟᱱ ᱜᱮᱭᱟ ᱟᱹᱰᱤᱜᱮ ᱰᱷᱮᱨ ᱜᱮᱭᱟ ᱟᱨ ᱩᱝᱠᱩ ᱠᱚᱴᱷᱮᱱ ᱫᱚ ᱟᱹᱰᱤ ᱜᱮ ᱟᱱᱟᱴ ᱯᱟᱲᱟᱜ ᱠᱟᱱᱟ ᱱᱚᱣᱟ ᱫᱚᱨᱫᱟᱢ ᱠᱷᱟᱹᱛᱤᱨ ᱟᱨ ᱦᱚᱸ ᱱᱟᱦᱟᱜ ᱫᱚᱵᱚᱱ ᱧᱮᱞ ᱮᱫᱟ ᱫᱤᱱ ᱠᱚ ᱟᱹᱨᱩ ᱯᱷᱮᱨᱟᱣ ᱟᱠᱟᱱ ᱛᱮ ᱡᱩᱜᱽ ᱠᱚ ᱟᱹᱨᱩ ᱯᱷᱮᱨᱟᱣ ᱟᱠᱟᱱ ᱛᱮ ᱱᱟᱦᱟᱜ ᱫᱚ ᱚᱱᱞᱟᱭᱤᱱ ᱛᱮ ᱡᱤᱱᱤᱥ ᱯᱟᱛᱤ ᱠᱚ ᱠᱤᱨᱤᱧᱚᱜ ᱠᱟᱱᱟ ᱡᱟᱦᱟᱸ ᱫᱚᱠᱚ ᱢᱮᱱ ᱮᱫᱟᱠᱚ ᱚᱱᱞᱟᱭᱤᱱ ᱥᱚᱯᱤᱝ ᱟᱫᱚ ᱚᱱᱞᱟᱭᱤᱱ ᱥᱚᱯᱤᱝ ᱫᱚ ᱚᱠᱟ ᱞᱮᱠᱟ ᱦᱳᱭ ᱛᱚ ᱥᱟᱱᱟᱢ ᱠᱚ ᱱᱟᱦᱟᱜ ᱡᱩᱜᱽ ᱨᱮ ᱵᱟᱵᱚᱱ ᱵᱟᱰᱟᱭ ᱨᱮᱦᱚᱸ ᱡᱟᱦᱟᱸᱭ ᱠᱚ ᱢᱤᱫ ᱵᱟᱨ ᱠᱚ ᱚᱱᱞᱟᱭᱤᱱ ᱵᱮᱯᱟᱨ ᱛᱮ ᱚᱵᱷᱤᱜᱽᱜᱚᱛᱟ ᱢᱮᱱᱟᱜ ᱟᱠᱟᱫ ᱛᱟᱠᱚᱣᱟ ᱩᱱᱠᱩ ᱫᱚᱠᱚ ᱚᱱᱞᱟᱭᱤᱱ ᱛᱮ ᱠᱚ ᱡᱤᱱᱤᱥ ᱯᱟᱛᱤ ᱠᱚ ᱠᱤᱨᱤᱧ ᱮᱫᱟ ᱟᱠᱚᱣᱟᱜ ᱚᱠᱛᱚ ᱠᱚᱦᱚᱸ ᱠᱚ ᱵᱟᱸᱧᱪᱟᱣ ᱮᱫᱟ ᱚᱱᱞᱟᱭᱤᱱ ᱛᱮᱠᱚ ᱚᱰᱟᱨ ᱜᱚᱫ ᱠᱟᱜ ᱠᱟᱱᱟ ᱟᱨ ᱚᱱᱟ ᱡᱤᱱᱤᱥ ᱯᱟᱛᱤ ᱚᱲᱟᱜ ᱨᱮ ᱦᱮᱡ ᱟᱠᱚ ᱠᱟᱱᱟ ᱥᱮ ᱦᱤᱡᱩᱜ ᱠᱟᱱᱟ ᱟᱨ ᱡᱤᱱᱤᱥ ᱠᱚ ᱧᱟᱢ ᱮᱫᱟ ᱩᱱᱠᱩ ᱠᱷᱟᱹᱫᱽ ᱨᱮ ᱫᱚ ᱦᱳᱭᱛᱚ ᱱᱚᱣᱟ ᱫᱚ ᱟᱹᱰᱤ ᱥᱩᱵᱤᱫᱷᱟ ᱜᱮᱭᱟ ᱢᱮᱱᱠᱷᱟᱱ ᱡᱟᱦᱟᱸᱭ ᱠᱚ ᱱᱚᱣᱟ ᱚᱱᱞᱟᱭᱤᱱ ᱚᱯᱟᱨᱮᱴ ᱵᱟᱝ ᱠᱚ ᱵᱟᱰᱟᱭᱟ ᱥᱮ ᱱᱚᱝᱠᱟᱱ ᱦᱚᱲ ᱦᱚᱸ ᱟᱹᱰᱤ ᱜᱟᱱ ᱜᱮ ᱢᱮᱱᱟᱜ ᱟᱠᱟᱫ ᱠᱚᱣᱟ ᱵᱚᱱ ᱧᱮᱞ ᱠᱚᱣᱟ ᱢᱮᱱᱟᱜ ᱠᱚᱜᱮᱭᱟ ᱩᱱᱠᱩ ᱠᱚᱴᱷᱮᱱ ᱫᱚ ᱱᱚᱣᱟ ᱚᱱᱞᱟᱭᱤᱱ ᱥᱚᱯᱤᱝ ᱫᱚ ᱵᱟᱝ ᱥᱚᱢᱵᱷᱚᱵᱚᱜᱼᱟ ᱱᱚᱣᱟ ᱨᱮᱱᱟᱜ ᱵᱩᱜᱤ ᱵᱟᱹᱲᱤᱡ ᱞᱮᱠᱟ ᱛᱮᱫᱚ ᱢᱮᱱ ᱜᱟᱱᱚᱜᱼᱟ ᱡᱟᱦᱟᱸᱭ ᱦᱳᱭᱛᱚ ᱠᱷᱩᱵ ᱵᱮᱥᱛᱚ ᱠᱟᱹᱢᱤ ᱨᱮ ᱡᱚᱲᱟᱣ ᱢᱮᱱᱟᱜ ᱟᱠᱟᱫᱮᱭᱟ ᱩᱱᱤ ᱫᱚ ᱚᱠᱛᱚ ᱵᱟᱭ ᱮᱢ ᱫᱟᱲᱮᱭᱟᱜᱼᱟ ᱵᱟᱡᱟᱨ ᱥᱮᱱᱚᱜ ᱞᱟᱹᱜᱤᱫ ᱩᱱᱤ ᱠᱷᱟᱹᱫᱽ ᱨᱮᱫᱚ ᱥᱩᱵᱤᱫᱷᱟ ᱜᱮᱭᱟ ᱚᱱᱞᱟᱭᱤᱱ ᱨᱮ ᱚᱰᱟᱨ ᱠᱟᱛᱮᱫ ᱩᱱᱤ ᱫᱚ ᱚᱲᱟᱜ ᱨᱮᱜᱮ ᱡᱤᱱᱤᱥ ᱯᱚᱛᱨᱚᱭ ᱧᱟᱢ ᱫᱟᱲᱮᱭᱟᱜᱼᱟᱭ ᱢᱮᱱ ᱠᱷᱟᱱ ᱚᱱᱞᱟᱭᱤᱱ ᱛᱮ ᱡᱤᱱᱤᱥ ᱚᱰᱟᱨ ᱠᱟᱛᱮᱫ ᱦᱚᱸ ᱚᱲᱟᱜ ᱨᱮ ᱡᱚᱠᱷᱚᱱ ᱦᱤᱡᱩᱜᱼᱟ ᱱᱚᱝᱠᱟ ᱦᱚᱸ ᱧᱮᱞᱚᱜᱚᱜᱼᱟ ᱚᱱᱟ ᱡᱤᱱᱤᱥ ᱵᱷᱟᱹᱜᱤ ᱵᱟᱝ ᱦᱚᱸ ᱦᱩᱭ ᱫᱟᱲᱮᱭᱟᱜᱼᱟ ᱦᱳᱭ ᱢᱤᱫ ᱢᱮᱱ ᱛᱮ ᱦᱳᱭ ᱛᱚ ᱚᱱᱞᱟᱭᱤᱱ ᱛᱮ ᱚᱰᱟᱨ ᱦᱩᱭ ᱟᱠᱟᱱᱟ ᱟᱨ ᱚᱲᱟᱜ ᱨᱮ ᱡᱚᱠᱷᱚᱱ ᱟᱜᱩ ᱠᱟᱛᱮᱫ ᱮᱢ ᱧᱮᱞᱟ ᱦᱳᱭ ᱛᱚ ᱟᱢ ᱡᱟᱦᱟᱸᱢ ᱚᱰᱟᱨ ᱠᱟᱫᱟ ᱡᱟᱦᱟᱸᱟᱢ ᱢᱮᱱ ᱠᱟᱫᱟ ᱚᱱᱟ ᱡᱤᱱᱤᱥ ᱫᱚ ᱦᱳᱭ ᱛᱚ ᱵᱟᱝ ᱠᱟᱱᱟ ᱛᱟᱞᱦᱮ ᱱᱚᱣᱟ ᱨᱮᱱᱟᱜ ᱱᱚᱣᱟ ᱵᱟᱹᱲᱤᱡ ᱫᱤᱠ ᱫᱚ ᱱᱚᱣᱟ ᱦᱚᱸ ᱠᱟᱱᱟ ᱟᱨ ᱵᱩᱜᱤ ᱫᱚ ᱚᱱᱮᱧ ᱢᱮᱱ ᱠᱮᱫ ᱞᱮᱠᱟ ᱡᱟᱦᱟᱸᱭᱟᱜ ᱚᱠᱛᱚ ᱮᱠᱟᱞ ᱜᱮ ᱵᱟᱹᱱᱩᱜ ᱟᱠᱟᱫᱟ ᱠᱷᱩᱵ ᱵᱮᱥᱛᱚ ᱛᱟ ᱱᱚᱝᱠᱟᱱ ᱦᱚᱲ ᱠᱷᱟᱹᱫᱽ ᱨᱮ ᱩᱱᱤᱭᱟᱜ ᱫᱚ ᱵᱩᱜᱤᱜ ᱜᱮᱭᱟ ᱵᱷᱟᱜ ᱵᱷᱟᱹᱜᱤ ᱜᱮᱭᱟ ᱦᱳᱭ ᱛᱚ ᱢᱤᱫ ᱵᱟᱨ ᱡᱤᱱᱤᱥ ᱯᱟᱛᱤ ᱠᱷᱟᱨᱟᱯ ᱦᱩᱭ ᱫᱟᱲᱮᱭᱟᱜ ᱜᱮᱭᱟ ᱮᱱᱠᱷᱟᱱ ᱦᱳᱭᱛᱚ ᱯᱨᱚᱛᱤᱵᱟᱨ ᱫᱚ ᱵᱟᱝ ᱦᱚᱸ ᱠᱷᱟᱨᱟᱯ ᱦᱩᱭ ᱫᱟᱲᱮᱭᱟᱜᱼᱟ ᱱᱤᱜ ᱤ ᱱᱤᱭᱟᱹ ᱜᱮ ᱱᱚᱣᱟ ᱚᱱᱞᱟᱭᱤᱱ ᱥᱚᱯᱤᱝ ᱨᱮᱱᱟᱜ ᱵᱩᱜᱤ ᱵᱟᱹᱲᱤᱡ ᱫᱚ